ᱫᱚᱥ ᱵᱟᱡᱮ ᱴᱨᱮᱱ ᱛᱤᱧ ᱛᱟᱦᱮᱸ ᱠᱟᱱ ᱛᱤᱧᱟ ᱚᱱᱟᱛᱮ ᱚᱴᱳ ᱨᱤᱡᱟᱵᱷ ᱞᱮᱫ ᱛᱟᱦᱮᱱᱟ ᱯᱚᱭᱥᱟᱧ ᱮᱢᱟᱫ ᱢᱮ ᱛᱟᱦᱮᱱᱟ ᱦᱟᱡᱟᱨ ᱴᱟᱠᱟ ᱢᱮᱱᱠᱷᱟᱱ ᱟᱢ ᱱᱤᱛᱚᱜ ᱫᱚᱥ ᱵᱟᱡᱮ ᱯᱟᱨᱚᱢᱚᱜ ᱠᱟᱱ ᱨᱮᱦᱚᱸ ᱱᱤᱛᱚᱜ ᱫᱷᱟᱹᱵᱤᱡ ᱟᱹᱣᱨᱤᱢ ᱥᱮᱴᱮᱨᱟ ᱚᱱᱟᱛᱤᱧ ᱢᱮᱛᱟᱢ ᱠᱟᱱᱟ ᱟᱢ ᱡᱟᱦᱟᱸ ᱯᱚᱭᱥᱟᱧ ᱮᱢ ᱟᱠᱟᱫ ᱢᱮᱭᱟ ᱚᱱᱟ ᱛᱤᱧ ᱨᱩᱣᱟᱹᱲ ᱠᱟᱹᱛᱤᱧ ᱢᱮ ᱮᱱᱟᱝ ᱠᱷᱚᱱ ᱤᱧ ᱢᱮᱛᱟᱫ ᱢᱮ ᱛᱟᱦᱮᱱᱟ ᱠᱤ ᱫᱚᱥ ᱵᱟᱡᱮ ᱟᱢ ᱤᱧ ᱴᱷᱮᱱ ᱚᱴᱳ ᱥᱮᱴᱮᱨ ᱢᱮ ᱤᱧᱟᱹᱜ ᱢᱮᱱᱟᱜ ᱛᱤᱧᱟ ᱫᱚᱥ ᱵᱟᱡᱮ ᱛᱤᱧ ᱴᱨᱮᱱ ᱛᱤᱧ ᱢᱮᱱᱟᱜ ᱛᱤᱧᱟ ᱟᱢ ᱚᱱᱟ ᱞᱟᱦᱟᱛᱮ ᱱᱚ ᱵᱟᱡᱮ ᱠᱚᱛᱮ ᱚᱲᱟᱜ ᱥᱮᱴᱮᱨ ᱢᱮ ᱟᱨ ᱫᱚᱥ ᱵᱟᱡᱮ ᱛᱮ ᱥᱴᱮᱥᱚᱱ ᱥᱮᱴᱮᱨᱤᱧ ᱢᱮ ᱢᱮᱱᱠᱷᱟᱱ ᱟᱢ ᱱᱤᱛᱚᱜ ᱫᱷᱟᱹᱵᱤᱡ ᱟᱹᱣᱨᱤ ᱜᱮᱢ ᱥᱮᱴᱮᱨᱟ ᱚᱱᱟ ᱪᱤᱠᱟᱹ ᱢᱮᱛᱟᱢ ᱠᱟᱱᱟ ᱠᱤ ᱡᱟᱦᱟᱸ ᱤᱧ ᱯᱚᱭᱥᱟᱧ ᱮᱢᱟᱜ ᱢᱮ ᱛᱟᱦᱮᱱ ᱮᱰᱵᱷᱟᱱᱥ ᱚᱱᱟ ᱛᱤᱧ ᱨᱩᱣᱟᱹᱲ ᱠᱟᱜ ᱢᱮ ᱩᱱᱟᱹᱜ ᱤᱧ ᱞᱮᱴ ᱮᱱᱟ ᱢᱮᱛᱟᱫ ᱢᱮ ᱛᱟᱦᱮᱱᱤᱧ ᱥᱮ ᱱᱚ ᱵᱟᱡᱮ ᱠᱚᱛᱮ ᱥᱮᱴᱮᱨ ᱢᱮ ᱫᱚᱥ ᱵᱟᱡᱮ ᱴᱨᱮᱱ ᱛᱤᱧ ᱢᱮᱱᱟᱜᱼᱟ ᱢᱮᱱᱠᱷᱟᱱ ᱟᱢ ᱵᱟᱢ ᱥᱮᱴᱮᱨ ᱞᱮᱱᱟ ᱱᱤᱛᱚᱜ ᱴᱨᱮᱱ ᱦᱚᱸ ᱞᱮᱴ ᱮᱱᱟᱹᱧ ᱢᱟᱥᱮ ᱯᱩᱭᱥᱟᱹ ᱵᱮᱠᱟᱨᱮᱱ ᱛᱤᱧᱟᱹ ᱚᱱᱟ ᱪᱤᱠᱟᱹᱧ ᱢᱮᱛᱟᱢ ᱠᱟᱱᱟ ᱡᱟᱦᱟᱸ ᱯᱩᱭᱥᱟᱹᱧ ᱮᱢᱟᱜ ᱢᱮ ᱛᱟᱦᱮᱱᱟ ᱚᱱᱟ ᱛᱤᱧ ᱨᱤᱴᱟᱨᱱ ᱠᱟᱜ ᱢᱮ ᱟᱨ ᱵᱷᱚᱵᱤᱥᱚᱛ ᱨᱮ ᱱᱚᱝᱠᱟ ᱡᱟᱦᱟᱸ ᱛᱤᱥ ᱜᱤᱧ ᱵᱩᱠ ᱢᱮᱭᱟ ᱟᱢ ᱟᱹᱰᱤ ᱞᱚᱜᱚᱱ ᱛᱮ ᱞᱚᱜᱚᱱ ᱥᱮᱴᱮᱨ ᱢᱮ ᱡᱟᱦᱟᱸ ᱞᱮᱠᱟ ᱥᱚᱢᱚᱭ ᱤᱧ ᱢᱮᱛᱟᱢᱟ ᱚᱱᱟ ᱥᱚᱢᱚᱭ ᱨᱮᱜᱮ ᱥᱮᱴᱮᱨ ᱢᱮ ᱟᱨ ᱵᱟᱠᱷᱟᱱ ᱫᱚ ᱛᱤᱥ ᱦᱚᱸ ᱟᱢᱫᱚ ᱵᱟᱠᱚ ᱵᱩᱠᱤᱝ ᱢᱮᱭᱟ ᱟᱨ ᱡᱟᱦᱟᱸ ᱯᱩᱭᱥᱟᱹᱧ ᱮᱢᱟᱜ ᱢᱮ ᱛᱟᱦᱮᱱᱟ ᱦᱟᱡᱟᱨ ᱴᱟᱠᱟ ᱮᱰᱵᱷᱟᱱᱥ ᱚᱱᱟ ᱤᱧ ᱮᱢ ᱨᱩᱣᱟᱹᱲᱟᱹᱧ ᱢᱮ